ᱠᱤᱪᱷᱩ ᱮᱱᱮᱢ ᱟᱱᱟᱜ ᱜᱟᱞᱟᱝ ᱟᱨ ᱥᱮᱫᱟᱭ ᱡᱤᱱᱤᱥ ᱢᱮᱱᱛᱮᱫᱚ ᱥᱟᱹᱨᱤ ᱠᱟᱛᱷᱟᱧ ᱞᱟᱹᱭᱟ ᱤᱧᱟᱹᱜ ᱫᱚ ᱩᱱᱟᱹᱜ ᱵᱟᱰᱟᱭ ᱵᱟᱱᱩᱜᱼᱟ ᱪᱮᱫᱟᱜ ᱥᱮ ᱤᱧ ᱫᱚ ᱚᱱᱟᱠᱚ ᱱᱤᱭᱮ ᱛᱮᱫᱚ ᱩᱱᱟᱹᱜ ᱫᱚ ᱵᱷᱟᱜᱮ ᱵᱟᱹᱧ ᱵᱟᱰᱟᱭᱟ ᱛᱚ ᱛᱤᱛᱮ ᱥᱮᱞᱟᱭ ᱫᱚ ᱵᱟᱰᱟᱭᱤᱧ ᱛᱚ ᱤᱧᱟᱹᱜ ᱟᱥᱟ ᱠᱩᱠᱢᱩ ᱢᱮᱱᱟᱜᱼᱟ ᱡᱮ ᱵᱟᱝ ᱢᱤᱫ ᱫᱤᱱ ᱦᱤᱞᱳᱜ ᱤᱧ ᱦᱚᱸ ᱥᱮᱞᱟᱭᱤᱧ ᱠᱚᱨᱟᱣᱟ ᱵᱷᱟᱞᱮ ᱵᱷᱟᱞᱮ ᱠᱤᱪᱨᱤᱡ ᱤᱧ ᱵᱮᱱᱟᱣᱟ ᱡᱮᱢᱚᱱ ᱵᱞᱟᱣᱩᱡᱽ ᱠᱚ ᱵᱷᱟᱞᱮ ᱵᱷᱟᱞᱮ ᱥᱟᱭᱟ ᱠᱚ ᱤᱧ ᱦᱚᱸᱧ ᱵᱮᱱᱟᱣᱟ ᱚᱱᱟ ᱟᱥᱟ ᱠᱩᱠᱢᱩ ᱢᱮᱱᱟᱜ ᱛᱤᱧᱟ ᱟᱨ ᱚᱱᱟ ᱠᱚ ᱢᱤᱥᱤᱱ ᱠᱚᱫᱚ ᱤᱧᱟᱹᱜ ᱫᱚ ᱵᱟᱲᱟᱭ ᱵᱟᱹᱱᱩᱜᱼᱟ ᱪᱮᱫᱟᱜ ᱥᱮ ᱤᱧ ᱫᱚ ᱵᱟᱹᱧ ᱠᱚᱨᱟᱣ ᱵᱟᱲᱟᱣ ᱠᱟᱫᱟ ᱛᱚ ᱤᱧ ᱢᱤᱫᱫᱤᱱ ᱦᱤᱞᱳᱜ ᱱᱤᱦᱟᱹᱛᱤᱧ ᱠᱚᱨᱟᱣᱟ ᱟᱨ ᱚᱱᱟ ᱠᱚᱨᱮᱱᱟᱜ ᱢᱤᱥᱤᱱ ᱨᱮᱱᱟᱜ ᱧᱩᱛᱩᱢ ᱦᱚᱸ ᱦᱚᱭᱛᱚᱧ ᱵᱟᱰᱟᱭ ᱫᱟᱲᱮᱭᱟᱜᱼᱟ ᱟᱨ ᱤᱧ ᱵᱷᱟᱜᱮ ᱚᱱᱟ ᱠᱤᱪᱨᱤᱡ ᱠᱚ ᱵᱮᱱᱟᱣ ᱞᱟᱹᱜᱤᱫ ᱡᱚᱛᱚᱱᱟᱜ ᱜᱮ ᱤᱧᱟᱹᱜ ᱡᱚᱛᱚᱱᱟᱜ ᱠᱤᱪᱨᱤᱡ ᱵᱮᱱᱟᱣ ᱢᱮᱥᱤᱱ ᱠᱚᱨᱮᱱᱟᱜ ᱟᱥᱟ ᱠᱩᱠᱢᱩ ᱢᱮᱱᱟᱜᱼᱟ ᱠᱤᱨᱤᱧ ᱨᱮᱱᱟᱜ ᱛᱚ ᱟᱥᱟᱭᱟᱹᱧ ᱢᱤᱫᱫᱤᱱ ᱦᱤᱞᱳᱜ ᱤᱧ ᱦᱚᱸ ᱚᱱᱟᱠᱚ ᱧ ᱠᱤᱨᱤᱧᱟ ᱟᱨ ᱤᱧᱦᱚᱸ ᱵᱮᱱᱟᱣᱤᱧ ᱪᱮᱫᱚᱜ ᱢᱟ ᱚᱱᱟᱜᱮᱧ ᱟᱥᱟ ᱦᱟᱠᱟᱫᱟ ᱟᱨ ᱟᱥᱟᱭᱟᱹᱧ ᱤᱧᱟᱹᱜ ᱟᱥᱟ ᱠᱩᱠᱢᱩ ᱡᱮᱢᱚᱱ ᱯᱩᱨᱟᱹᱜ ᱢᱟ